ᱢᱤᱰᱤᱭᱟ ᱨᱮ ᱟᱹᱰᱤ ᱠᱤᱪᱷᱩ ᱜᱟᱞᱚᱪ ᱦᱩᱭᱩᱜᱼᱟ ᱟᱹᱛᱩ ᱫᱤᱥᱚᱢ ᱨᱮᱱᱟᱜ ᱢᱮᱱᱠᱷᱟᱱ ᱟᱵᱚ ᱱᱩᱠᱩ ᱪᱟᱹᱥᱤ ᱠᱚ ᱵᱟᱵᱚᱫᱽ ᱛᱮ ᱵᱮᱹᱥᱤ ᱵᱟᱝᱠᱚ ᱨᱚᱲᱟ ᱪᱟᱹᱥᱤᱭᱟᱜ ᱫᱩᱠᱷ ᱥᱩᱠᱷ ᱵᱮᱹᱥᱤ ᱵᱟᱝᱠᱚ ᱧᱮᱞᱟ ᱢᱤᱰᱤᱭᱟ ᱨᱮᱫᱚ ᱱᱩᱠᱩ ᱱᱮᱛᱟ ᱠᱚ ᱨᱟᱡᱽᱱᱤᱛᱤ ᱠᱚ ᱱᱚᱣᱟ ᱠᱚ ᱵᱟᱨᱮ ᱛᱮᱜᱮ ᱵᱮᱹᱥᱤ ᱠᱚ ᱢᱮᱱᱟ ᱟᱹᱛᱩ ᱫᱤᱥᱚᱢ ᱨᱤᱱ ᱨᱮᱸᱜᱮᱡ ᱱᱟᱪᱟᱨ ᱦᱚᱲᱟᱜ ᱵᱮᱹᱥ ᱞᱟᱹᱜᱤᱫ ᱛᱮ ᱫᱚ ᱢᱤᱰᱤᱭᱟ ᱨᱮᱫᱚ ᱵᱮᱹᱥᱤ ᱫᱚ ᱵᱟᱠᱚ ᱜᱟᱞᱚᱪᱼᱟ ᱨᱮᱸᱜᱮᱡ ᱱᱟᱪᱟᱨ ᱦᱚᱲ ᱪᱤᱠᱟᱹ ᱛᱮᱠᱚ ᱟᱹᱥᱩᱞᱚᱜ ᱠᱟᱱᱟ ᱚᱱᱟ ᱫᱚ ᱛᱤᱥ ᱦᱚᱸ ᱜᱮ ᱵᱟᱝᱠᱚ ᱞᱟᱹᱭᱟ ᱢᱤᱰᱤᱭᱟ ᱨᱮᱱ ᱢᱤᱰᱤᱭᱟ ᱨᱮᱱ ᱦᱚᱲ ᱠᱳᱢᱯᱟᱱᱤ ᱠᱚ ᱢᱟᱨᱟᱝ ᱢᱟᱨᱟᱝ ᱦᱚᱲ ᱠᱚ ᱱᱩᱠᱩᱣᱟᱜ ᱜᱮ ᱵᱮᱹᱥᱤ ᱫᱚ ᱜᱟᱞᱚᱪ ᱠᱚ ᱦᱩᱭ ᱦᱚᱪᱚᱭᱟ